ᱦᱮᱞᱳ ᱦᱮᱸ ᱦᱮᱸ ᱳ ᱟᱪᱪᱷᱟ ᱟᱪᱪᱷᱟ ᱚᱱᱟ ᱫᱚ ᱮᱠᱪᱩᱭᱮᱞᱤ ᱴᱟᱣᱩᱱ ᱠᱞᱟᱵᱽ ᱨᱮ ᱦᱩᱭᱩᱜ ᱠᱟᱱᱟ ᱛᱚ ᱟᱢ ᱫᱚ ᱚᱱᱟᱨᱮ ᱤᱱᱴᱟᱨᱮᱹᱥᱴ ᱢᱮᱱᱟᱢᱟ ᱯᱮᱠᱴᱤᱥᱚᱜᱼᱟᱢ ᱳ ᱟᱪᱪᱷᱟ ᱟᱪᱪᱷᱟ ᱟᱪᱪᱷᱟ ᱛᱟᱦᱞᱮ ᱤᱭᱟᱹ ᱚᱠᱟᱨᱮ ᱚᱲᱟᱜ ᱛᱟᱢ ᱫᱚ ᱚ ᱧᱩᱛᱩᱢ ᱫᱚ ᱪᱮᱫ ᱛᱟᱢ ᱚ ᱟᱪᱪᱷᱟ ᱟᱪᱪᱷᱟ ᱛᱟᱦᱞᱮ ᱪᱟᱨᱥᱚ ᱢᱤᱴᱟᱨ ᱨᱮᱢ ᱤᱭᱟᱹ ᱦᱤᱡᱩᱜᱼᱟᱢ ᱵᱟᱝ ᱟᱨ ᱦᱟᱭᱤᱴ ᱚᱭᱮᱴ ᱪᱮᱫᱞᱮᱠᱟ ᱛᱟᱢ ᱟᱭᱰᱤᱭᱟ ᱚ ᱟᱪᱪᱷᱟ ᱟᱪᱪᱷᱟ ᱛᱟᱦᱞᱮ ᱟᱢ ᱫᱚ ᱱᱤᱭᱟᱹ ᱞᱟᱹᱜᱤᱫ ᱫᱚ ᱟᱹᱰᱤ ᱯᱟᱨᱯᱷᱮ ᱠᱴ ᱜᱮᱭᱟᱢ ᱠᱤᱱᱛᱩ ᱛᱤᱥ ᱠᱚᱛᱮᱢ ᱦᱤᱡᱩᱜ ᱢᱟᱱᱮ ᱦᱮᱡ ᱫᱟᱲᱮᱭᱟᱜᱼᱟ ᱟᱪᱪᱷᱟ ᱟᱪᱪᱷᱟ ᱦᱮᱸ ᱴᱟᱭᱤᱢ ᱫᱚ ᱥᱮᱛᱟᱜ ᱦᱚᱸ ᱛᱟᱦᱮᱸᱠᱟᱱᱟ ᱥᱮᱛᱟᱜ ᱦᱚᱸ ᱟᱨ ᱵᱤᱠᱮᱞ ᱥᱮᱫ ᱦᱚᱸ ᱢᱮᱱᱟᱜᱼᱟ ᱛᱚ ᱡᱮᱠᱳᱱᱳ ᱢᱤᱫ ᱵᱮᱞᱟ ᱠᱚᱨᱟᱣ ᱞᱮᱠᱷᱟᱱ ᱜᱮ ᱦᱩᱭᱩᱜᱼᱟ ᱮᱵᱟᱨ ᱟᱢ ᱫᱚ ᱵᱤᱠᱮᱞ ᱥᱮᱫ ᱡᱮᱦᱮᱛᱩ ᱯᱷᱟᱸᱠᱟ ᱢᱮᱱᱟᱜ ᱢᱮᱭᱟ ᱛᱚ ᱵᱤᱠᱮᱞ ᱥᱮᱫ ᱜᱮ ᱦᱤᱡᱩᱜ ᱟᱢ ᱦᱮᱸ ᱨᱳᱡᱽᱼᱨᱳᱡᱽ ᱢᱮᱱᱟᱜᱼᱟ ᱟᱨ ᱨᱚᱵᱤ ᱵᱟᱨ ᱠᱟᱛᱮᱫ ᱵᱚᱱᱫᱚ ᱢᱮᱱᱟᱜᱼᱟ ᱡᱮᱦᱮᱛᱩ ᱟᱢ ᱢᱟ ᱯᱨᱚᱛᱷᱚᱢ ᱜᱮᱢ ᱠᱚᱨᱟᱣᱮᱫ ᱠᱟᱱ ᱵᱟᱝ ᱮᱵᱟᱨ ᱦᱮᱸ ᱦᱮᱸ ᱛᱟᱦᱞᱮ ᱟᱢ ᱫᱚ ᱡᱮᱦᱮᱛᱩ ᱯᱨᱚᱛᱷᱚᱢ ᱵᱟᱨᱮᱢ ᱦᱤᱡᱩᱜ ᱠᱟᱱᱟ ᱛᱚ ᱥᱩᱢ ᱠᱤᱨᱤᱧᱟ ᱥᱩ ᱛᱟᱨᱯᱚᱨ ᱢᱤᱫᱴᱮᱱ ᱵᱷᱤᱛᱨᱤ ᱨᱮ ᱜᱮᱧᱡᱤ ᱛᱟᱦᱮᱱᱟ ᱦᱮᱸ ᱦᱟᱯ ᱜᱮᱧᱡᱤ ᱚᱱᱟ ᱜᱮᱧᱡᱤ ᱛᱟᱦᱮᱱᱟ ᱦᱟᱯ ᱯᱮᱱᱴ ᱛᱟᱦᱮᱱᱟ ᱛᱟᱯᱚᱨ ᱴᱨᱮᱠᱥᱩᱴ ᱛᱟᱦᱮᱱᱟ ᱮᱢᱱᱤ ᱦᱚᱨᱚᱜ ᱵᱟᱲᱟᱭ ᱞᱟᱹᱜᱤᱫ ᱜᱮᱧᱡᱤ ᱛᱟᱦᱮᱱᱟ ᱱᱤᱭᱟᱹ ᱠᱚᱜᱮ ᱟᱨ ᱯᱚᱨᱚᱵᱚᱨᱛᱤ ᱛᱮ ᱴᱨᱮᱹᱱᱤᱝ ᱞᱟᱹᱜᱤᱫ ᱱᱚᱰᱮ ᱟᱭᱢᱟ ᱠᱤᱪᱷᱩ ᱞᱟᱜᱟᱜ ᱜᱮᱭᱟ ᱯᱚᱨᱚᱵᱚᱨᱛᱤ ᱛᱮ ᱛᱚ ᱟᱪᱪᱷᱟ ᱦᱩᱭᱩᱜᱼᱟ ᱦᱮᱡ ᱫᱟᱲᱮᱭᱟᱜᱼᱟᱢ ᱛᱚ ᱛᱤᱦᱤᱧ ᱛᱤᱦᱤᱧ ᱵᱤᱠᱮᱞ ᱠᱷᱚᱱᱮᱢ ᱦᱤᱡᱩᱜᱼᱟ ᱳ ᱟᱪᱪᱷᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ